ᱡᱮᱢᱚᱱ ᱱᱚᱣᱟ ᱜᱷᱚᱴᱚᱱᱟ ᱜᱷᱚᱴᱟᱜ ᱩᱱ ᱡᱚᱦᱚᱜ ᱤᱧᱟᱹᱜ ᱩᱢᱮᱨ ᱫᱚ ᱮᱜᱟᱨᱳ ᱵᱚᱨᱚᱥ ᱛᱟᱦᱮᱸ ᱞᱮᱱᱟ ᱡᱟᱦᱟᱸ ᱫᱚ ᱟᱞᱮ ᱟᱛᱳ ᱜᱚᱰᱟ ᱨᱮᱜᱮ ᱯᱷᱩᱴᱵᱚᱞ ᱠᱚ ᱯᱮᱠᱴᱤᱥ ᱮᱜ ᱛᱟᱦᱮᱱ ᱚᱱᱟ ᱛᱟᱞᱟ ᱨᱮ ᱢᱤᱫᱴᱮᱡ ᱫᱟᱫᱟ ᱦᱚᱲᱟᱜ ᱡᱟᱸᱜᱟ ᱨᱟᱹᱯᱩᱫ ᱮᱱ ᱛᱟᱭᱟ ᱡᱮ ᱡᱟᱦᱟᱸ ᱞᱮᱠᱟ ᱠᱤᱱ ᱫᱟᱵᱚᱲ ᱮᱱᱟ ᱚᱱᱠᱟ ᱜᱮ ᱡᱟᱸᱜᱟ ᱛᱟᱭ ᱯᱷᱩᱞᱟᱹᱣ ᱮᱱᱟ ᱟᱨ ᱚᱱᱟ ᱡᱩᱛᱟᱹ ᱢᱚᱡᱟ ᱟᱡᱟᱜ ᱯᱷᱩᱴᱵᱚᱞ ᱠᱤᱴ ᱡᱟᱦᱟᱸᱭ ᱞᱟᱜᱟᱣ ᱞᱮᱫᱟ ᱚᱱᱟ ᱚᱪᱚᱜ ᱠᱮᱫᱮ ᱠᱷᱟᱱ ᱠᱚ ᱧᱮᱞ ᱮᱫᱟ ᱠᱚ ᱢᱮᱱᱛᱮ ᱡᱟᱸᱜᱟ ᱛᱟᱭ ᱨᱟᱹᱯᱩᱫ ᱮᱱᱟ ᱢᱮᱱᱠᱷᱟᱱ ᱚᱱᱟ ᱦᱩᱭᱮᱱ ᱯᱚᱨᱮ ᱰᱟᱠᱴᱚᱨ ᱚᱲᱟᱜ ᱠᱚ ᱤᱫᱤ ᱠᱮᱫᱟ ᱟᱨ ᱱᱤᱛᱚᱜ ᱫᱚ ᱡᱟᱸᱜᱟ ᱛᱟᱭ ᱵᱮᱥ ᱟᱠᱟᱱᱟ ᱡᱮ ᱛᱟᱲᱟᱢ ᱫᱚᱭ ᱫᱟᱲᱮᱭᱟᱜ ᱠᱟᱱ ᱜᱮᱭᱟ ᱵᱚᱞ ᱠᱷᱮᱞᱚᱸᱰ ᱫᱚ ᱵᱟᱭ ᱫᱲᱟᱮᱭᱟᱜᱼᱟ ᱟᱨ ᱚᱱᱟ ᱚᱵᱚᱛ ᱨᱮᱜᱮ ᱡᱟᱦᱟᱸ ᱫᱚᱠᱚ ᱢᱮᱱᱟ ᱤᱧ ᱠᱚᱢ ᱥᱮ ᱠᱚᱢ ᱯᱚᱸᱫᱨᱚ ᱥᱟᱞ ᱦᱩᱭᱩᱜ ᱠᱟᱱᱟ ᱩᱱ ᱚᱠᱛᱚ ᱨᱮᱦᱚᱸ ᱢᱤᱫᱴᱟᱹᱝ ᱜᱷᱚᱴᱚᱱᱟ ᱜᱷᱚᱴᱟᱣᱮᱧ ᱧᱮᱞ ᱞᱮᱫᱟᱜᱼᱟ ᱡᱟᱦᱟᱸ ᱫᱚ ᱤᱧ ᱮᱴᱟᱜ ᱟᱛᱳ ᱵᱚᱞ ᱠᱷᱮᱞ ᱧᱮᱧᱮᱞᱤᱧ ᱥᱮᱱ ᱞᱮᱱᱟ ᱡᱟᱦᱟᱸ ᱨᱮᱫᱚ ᱠᱚᱲᱟᱢ ᱨᱮᱭ ᱫᱚᱱ ᱟᱫᱮᱭᱟᱭ ᱢᱮᱱᱛᱮᱱ ᱵᱮᱸᱦᱩᱥ ᱮᱱᱟᱭ ᱚᱸᱰᱮ ᱜᱮ ᱪᱷᱟᱴᱼᱯᱟᱴᱟ ᱪᱷᱟᱴᱼᱯᱟᱴᱟ ᱵᱮᱦᱩᱥᱱᱟᱭ ᱢᱮᱱᱠᱷᱟᱱ ᱫᱟᱜ ᱠᱚ ᱛᱤᱨᱯᱤ ᱵᱟᱲᱟ ᱟᱫᱮᱭᱟᱠᱚ ᱢᱮᱱᱛᱟᱭ ᱦᱩᱥ ᱛᱟᱭ ᱦᱮᱡᱱᱟ ᱡᱟᱦᱟᱸ ᱡᱮ ᱱᱮᱛᱟᱨ ᱚᱱᱠᱟᱱ ᱜᱷᱚᱴᱚᱱᱟ ᱫᱚ ᱡᱟᱹᱥᱛᱤ ᱵᱟᱝ ᱦᱩᱭᱩᱜ ᱠᱟᱱᱟ ᱡᱮ ᱚᱱᱟ ᱞᱟᱹᱜᱤᱫ ᱛᱮ ᱱᱮᱛᱟᱨ ᱠᱤ ᱠᱟᱹᱤᱴᱡ ᱪᱩᱞᱩᱝ ᱫᱷᱟᱠᱠᱟ ᱮᱢ ᱛᱮᱜᱮ ᱚᱱᱟ ᱯᱷᱩᱴᱵᱚᱞ ᱠᱷᱮᱞ ᱵᱷᱤᱛᱤᱨ ᱨᱮᱜᱮ ᱩᱱᱠᱩ ᱡᱟᱦᱟᱸ ᱛᱤᱱᱟᱹᱜ ᱠᱷᱮᱞ ᱠᱷᱤᱞᱚᱸᱰ ᱠᱚᱠᱚ ᱛᱟᱦᱮᱱᱟ ᱩᱱᱠᱩ ᱪᱷᱟᱰᱟᱛᱮ ᱟᱨ ᱢᱤᱫᱴᱟᱹᱝ ᱨᱮᱯᱷᱨᱤ ᱞᱮᱠᱟ ᱛᱮᱠᱚ ᱢᱮᱱ ᱥᱮ ᱵᱚᱱ ᱧᱮᱞ ᱫᱟᱲᱮ ᱟᱭᱟ ᱩᱱᱤ ᱜᱮ ᱠᱷᱮᱞ ᱦᱚᱪᱚ ᱠᱚᱣᱟᱭ ᱡᱮ ᱠᱟᱹᱴᱤᱡ ᱜᱟᱱ ᱫᱷᱟᱠᱠᱟ ᱢᱚᱠᱠᱤ ᱛᱮᱜᱮ ᱯᱷᱟᱣᱩᱞᱮ ᱥᱟᱵᱟ ᱚᱱᱟᱛᱮ ᱱᱮᱛᱟᱨ ᱫᱚ ᱡᱟᱹᱥᱛᱤ ᱚᱱᱠᱟᱱ ᱜᱷᱚᱴᱚᱱᱟ ᱜᱷᱚᱴᱟᱣ ᱠᱚ ᱵᱟᱭ ᱜᱷᱚᱴᱟᱜ ᱠᱟᱱᱟ